ᱦᱮᱸ ᱤᱧᱟᱹᱜ ᱚᱲᱟᱜ ᱨᱮᱫᱚ ᱴᱚᱭᱞᱮᱴ ᱢᱮᱱᱟᱜ ᱜᱮᱭᱟ ᱮᱵᱚᱝ ᱴᱚᱭᱞᱮᱴ ᱫᱚ ᱡᱚᱛᱚ ᱦᱚᱲᱟᱜ ᱚᱲᱟᱜᱨᱮ ᱛᱟᱸᱦᱮᱱ ᱩᱪᱤᱛ ᱪᱮᱫᱟᱜ ᱡᱮ ᱴᱚᱭᱞᱮᱴ ᱛᱟᱸᱦᱮᱱ ᱠᱷᱟᱱ ᱟᱹᱰᱤ ᱥᱩᱵᱤᱫᱷᱟ ᱦᱩᱭᱩᱜᱼᱟ ᱥᱩᱵᱤᱫᱷᱟ ᱫᱚ ᱟᱭᱢᱟ ᱨᱚᱠᱚᱢ ᱜᱮ ᱢᱮᱱᱟᱜ ᱠᱟᱫᱟ ᱡᱮᱢᱚᱱ ᱧᱮᱞ ᱢᱮ ᱴᱚᱭᱞᱮᱴ ᱛᱟᱸᱦᱮ ᱞᱮᱱᱠᱷᱟᱡ ᱢᱤᱫᱴᱮᱡ ᱯᱚᱨᱤᱵᱮᱥ ᱡᱚᱛᱚᱣᱟᱜ ᱜᱮ ᱥᱟᱯᱷᱟ ᱛᱟᱸᱦᱮᱱᱟ ᱱᱚᱰᱮ ᱡᱮᱢᱚᱱ ᱞᱟᱦᱟᱛᱮᱱ ᱦᱚᱲ ᱞᱮᱠᱟ ᱦᱟᱸᱰᱮ ᱱᱚᱰᱮ ᱵᱟᱝ ᱫᱟᱜ ᱥᱮᱡ ᱠᱟᱛᱮᱜ ᱡᱚᱫᱤᱚ ᱴᱚᱭᱞᱮᱴ ᱨᱮᱵᱚᱱ ᱠᱚᱨᱟᱣᱟ ᱛᱟᱦᱞᱮ ᱥᱟᱯᱷᱟ ᱥᱟᱹᱯᱷᱤ ᱟᱹᱰᱤ ᱟᱸᱴ ᱛᱟᱸᱦᱮᱱᱟ ᱯᱚᱨᱤᱵᱮᱥ ᱦᱚᱸ ᱵᱟᱝ ᱮᱵᱚᱝ ᱡᱚᱛᱚᱣᱟᱜ ᱜᱮ ᱡᱟᱸᱦᱟᱭᱟᱜ ᱟᱥᱮ ᱯᱟᱥᱮ ᱟᱰᱮᱯᱟᱥᱮ ᱨᱮᱱ ᱦᱚᱲ ᱠᱚ ᱪᱮᱫ ᱦᱚᱸ ᱚᱥᱩᱵᱤᱫᱷᱟ ᱫᱚ ᱵᱟᱝ ᱦᱩᱭᱩᱜᱼᱟ ᱟᱨ ᱥᱟᱶ ᱥᱟᱶᱛᱮ ᱵᱟᱦᱨᱮ ᱠᱚᱨᱮ ᱡᱩᱫᱤᱢ ᱴᱚᱭᱴᱮᱞ ᱵᱟᱲᱟᱭᱟ ᱦᱟᱱᱰᱮ ᱱᱟᱰᱮ ᱛᱟᱦᱞᱮ ᱟᱹᱰᱤ ᱢᱩᱥᱠᱤᱞ ᱜᱮ ᱵᱩᱡᱷᱟᱹᱜᱼᱟ ᱪᱮᱫᱟᱜ ᱡᱮ ᱯᱨᱚᱛᱷᱚᱢᱚᱛᱚ ᱱᱤᱡᱮ ᱦᱚᱸ ᱢᱚᱸᱡ ᱵᱟᱝ ᱟᱹᱭᱠᱟᱹᱜᱼᱟ ᱟᱨ ᱫᱩ ᱱᱚᱢᱵᱚᱨ ᱟᱹᱰᱤ ᱩᱠᱩ ᱩᱠᱩ ᱛᱮᱦᱚᱸ ᱠᱚᱨᱟᱣ ᱦᱩᱭᱩᱜ ᱛᱟᱢᱟ ᱟᱨ ᱛᱤᱱ ᱱᱚᱢᱵᱚᱨ ᱡᱟᱸᱦᱟᱭ ᱠᱚ ᱧᱮᱞ ᱢᱮ ᱞᱟᱡᱟᱣ ᱫᱚ ᱢᱮᱱᱟᱜ ᱜᱮᱭᱟ ᱮᱵᱚᱝ ᱩᱱᱠᱩᱣᱟᱜ ᱚᱥᱩᱵᱤᱫᱷᱟᱦᱚᱸ ᱟᱹᱰᱤᱜᱟᱱ ᱦᱩᱭᱩᱜ ᱜᱮᱭᱟ ᱛᱳ ᱱᱤᱭᱟᱹ ᱤᱭᱟᱹᱛᱮ ᱴᱚᱭᱞᱮᱴ ᱛᱟᱸᱦᱮ ᱞᱮᱱᱠᱷᱟᱱ ᱥᱩᱵᱤᱫᱷᱟ ᱠᱚ ᱯᱨᱚᱪᱩᱨ ᱢᱮᱱᱟᱜ ᱠᱟᱫᱟ ᱟᱨ ᱡᱚᱫᱤᱢ ᱢᱮᱱᱠᱷᱟᱱ ᱟᱢ ᱴᱷᱮᱱ ᱡᱚᱫᱤ ᱴᱚᱭᱞᱮᱴ ᱵᱟᱝ ᱛᱟᱸᱦᱮ ᱞᱮᱱᱠᱷᱟᱡ ᱛᱟᱦᱞᱮ ᱟᱢᱫᱚ ᱡᱟᱸᱦᱟ ᱨᱮᱜᱮ ᱦᱟᱱᱰᱮ ᱱᱟᱰᱮ ᱠᱚᱨᱟᱣ ᱦᱩᱭᱩᱜ ᱛᱟᱢᱟ ᱮᱵᱚᱝ ᱱᱤᱭᱟᱹ ᱫᱤᱠ ᱫᱤᱭᱮ ᱚᱥᱩᱵᱤᱫᱷᱟ ᱯᱨᱚᱪᱩᱨ ᱢᱮᱱᱟᱜ ᱠᱟᱫᱟ ᱡᱮᱢᱚᱱ ᱥᱟᱵ ᱠᱟᱜ ᱢᱮ ᱵᱚᱨᱥᱟ ᱫᱤᱱ ᱦᱩᱭ ᱱᱟ ᱵᱚᱨᱥᱟ ᱫᱤᱱᱨᱮ ᱡᱚᱫᱤ ᱴᱚᱭᱞᱮᱴ ᱚᱥᱩᱨ ᱠᱟᱜ ᱢᱮ ᱛᱳ ᱟᱢ ᱚᱱᱰᱮ ᱪᱤᱠᱟᱢ ᱪᱟᱞᱟᱣ ᱫᱟᱲᱮᱭᱟᱜᱼᱟ ᱵᱩᱡ ᱢᱮ ᱩᱱᱟᱹᱜ ᱫᱟᱜ ᱮᱫᱟᱭ ᱡᱷᱚᱢᱚᱨ ᱡᱷᱚᱢᱚᱨ ᱫᱟᱜ ᱟᱹᱰᱤ ᱠᱚᱥᱴᱚᱛᱮ ᱠᱷᱮᱛᱨᱮᱢ ᱪᱟᱞᱟᱜᱼᱟ ᱵᱟᱦᱨᱮᱢ ᱪᱟᱞᱟᱜᱼᱟ ᱟᱹᱰᱤ ᱢᱩᱥᱠᱤᱞ ᱜᱮᱭᱟ ᱢᱮᱱᱠᱷᱟᱱ ᱚᱲᱟᱜᱨᱮ ᱛᱟᱸᱦᱮ ᱞᱮᱱᱠᱷᱟᱱ ᱫᱚ ᱟᱹᱰᱤ ᱥᱩᱵᱤᱫᱷᱟ ᱜᱮ ᱦᱩᱭᱩᱜᱼᱟ ᱥᱟᱶ ᱥᱟᱶᱛᱮ ᱟᱵᱚᱣᱟᱜ ᱟᱹᱛᱩ ᱫᱤᱥᱚᱢᱨᱮ ᱵᱟᱦᱨᱮᱢ ᱪᱟᱞᱟᱜᱼᱟ ᱵᱟᱦᱨᱮ ᱨᱮᱢ ᱴᱚᱭᱞᱮᱴᱼᱟ ᱛᱳ ᱵᱟᱲᱟᱭ ᱜᱮᱭᱟᱵᱚᱱ ᱱᱤᱭᱟᱹ ᱫᱟᱜ ᱥᱚᱢᱚᱭᱨᱮ ᱵᱟ ᱥᱤᱛᱩᱝ ᱥᱚᱢᱚᱭᱨᱮ ᱧᱤᱫᱟᱹ ᱵᱮᱲᱟ ᱫᱤᱱᱨᱮ ᱞᱟᱭᱤᱴ ᱟᱛᱮᱢ ᱪᱟᱞᱟᱜ ᱨᱮᱦᱚᱸ ᱵᱤᱧ ᱠᱚ ᱮᱢᱟᱱ ᱨᱮᱭᱟᱜ ᱡᱷᱩᱸᱠᱤ ᱛᱟᱸᱦᱮᱱᱟ ᱟᱨ ᱱᱤᱭᱟᱹ ᱵᱤᱧ ᱠᱚᱠᱚ ᱜᱮᱨ ᱞᱮᱢ ᱠᱷᱟᱡ ᱟᱹᱰᱤ ᱢᱩᱥᱠᱤᱞ ᱨᱮᱵᱚᱱ ᱥᱚᱢᱚᱥᱥᱟ ᱫᱟᱲᱮᱭᱟᱜᱼᱟ ᱮᱠᱢᱟᱛᱨᱚ ᱴᱚᱭᱞᱮᱴ ᱵᱟᱝ ᱛᱟᱸᱦᱮᱱ ᱠᱷᱟᱡ ᱛᱟᱦᱞᱮ ᱦᱩᱫᱤᱥᱯᱮ ᱱᱤᱭᱟᱹ ᱴᱚᱭᱞᱮᱴ ᱵᱟᱝ ᱛᱟᱸᱦᱮ ᱠᱟᱨᱚᱱ ᱛᱮ ᱛᱤᱱᱟᱹᱜ ᱢᱟᱨᱟᱝ ᱚᱥᱩᱵᱤᱫᱷᱟ ᱦᱩᱭᱩᱜ ᱠᱟᱱᱟ ᱟᱨ ᱥᱟᱶ ᱥᱟᱶᱛᱮ ᱡᱚᱫᱤ ᱥᱟᱵ ᱠᱟᱜ ᱢᱮ ᱴᱚᱭᱞᱮᱴ ᱵᱟᱝ ᱛᱟᱸᱦᱮ ᱞᱮᱱᱠᱷᱟᱡ ᱟᱢ ᱡᱚᱠᱷᱚᱱᱢᱚᱱ ᱛᱚᱠᱷᱚᱱ ᱯᱟᱛᱞᱟ ᱯᱟᱭᱠᱷᱟᱱᱟ ᱧᱟᱢ ᱠᱮᱜ ᱢᱮᱭᱟ ᱟᱵᱟᱨ ᱥᱩᱩᱨᱮ ᱟᱵᱟᱨ ᱥᱚᱨᱤᱨ ᱨᱮᱭᱟᱜ ᱨᱩᱣᱟᱹ ᱦᱟᱹᱥᱩ ᱫᱤᱠ ᱛᱷᱮᱠᱮ ᱯᱨᱚᱪᱩᱨ ᱠᱤᱪᱷᱩ ᱦᱩᱭ ᱫᱟᱲᱮᱭᱟᱜᱼᱟ ᱠᱤᱱᱛᱩ ᱠᱤᱱᱛᱩ ᱱᱤᱭᱟᱹ ᱥᱚᱢᱚᱭ ᱨᱮ ᱟᱵᱚ ᱪᱮᱫ ᱵᱚᱱ ᱪᱤᱠᱟᱭᱟ ᱵᱟᱦᱨᱮ ᱨᱮᱜᱮ ᱪᱟᱞᱟᱜ ᱦᱩᱭᱩᱜ ᱛᱟᱵᱳᱱᱟ ᱟᱨ ᱡᱚᱫᱤ ᱴᱚᱭᱞᱮᱴ ᱛᱟᱸᱦᱮ ᱞᱮᱱᱠᱷᱟᱡ ᱟᱹᱰᱤ ᱢᱚᱸᱡᱛᱮ ᱟᱨᱟᱢ ᱥᱮ ᱴᱚᱭᱞᱮᱴ ᱵᱚᱱ ᱠᱚᱯᱨᱟᱣ ᱫᱟᱲᱮᱭᱟᱜᱼᱟ ᱥᱟᱶ ᱥᱟᱶᱛᱮ ᱟᱵᱚᱣᱟᱜ ᱞᱟᱡ ᱦᱚᱸ ᱥᱟᱯᱷᱟ ᱛᱟᱸᱦᱮᱱᱟ ᱟᱵᱚ ᱡᱚᱠᱷᱚᱱ ᱢᱚᱱ ᱛᱚᱠᱷᱚᱱ ᱱᱚᱰᱮ ᱥᱟᱯᱷᱟ ᱥᱟᱹᱯᱷᱤ ᱠᱚᱨᱟᱣ ᱠᱟᱛᱮᱜ ᱚᱲᱟᱜᱨᱮ ᱜᱮ ᱴᱚᱭᱞᱮᱴ ᱠᱚᱨᱟᱣ ᱠᱟᱛᱮᱜ ᱢᱚᱸᱡᱛᱮ ᱡᱚᱛᱚᱣᱟᱜ ᱜᱮ ᱦᱩᱭᱩᱜᱼᱟ ᱚᱱᱟ ᱤᱭᱟᱹ ᱛᱤᱧ ᱞᱟᱹᱭᱟ ᱴᱚᱭᱞᱮᱴ ᱛᱟᱸᱦᱮ ᱞᱮᱱᱠᱷᱟᱡ ᱫᱚ ᱟᱹᱰᱤ ᱢᱚᱸᱡᱜᱮ ᱮᱢᱱᱤᱛᱮ ᱴᱚᱭᱞᱮᱴ ᱢᱮᱱᱟᱜ ᱛᱟᱞᱮ ᱜᱮᱭᱟ ᱛᱳ ᱱᱤᱭᱟᱹ ᱠᱚᱨᱮᱱᱟᱜ ᱴᱚᱭᱞᱮᱴ ᱨᱮᱱᱟᱜ ᱥᱩᱵᱤᱫᱷᱟ ᱫᱚ ᱟᱹᱰᱤ ᱠᱟᱱ ᱜᱮᱭᱟ ᱛᱳ ᱱᱤᱭᱟᱹ ᱤᱭᱟᱹᱛᱮ ᱡᱚᱛᱚ ᱦᱚᱲ ᱴᱷᱮᱱ ᱤᱧ ᱢᱚᱱᱮᱭᱟ ᱡᱮ ᱱᱤᱭᱟᱹ ᱥᱚᱢᱚᱭᱨᱮ ᱡᱟ ᱥᱚᱢᱚᱭ ᱠᱟᱱᱟ ᱯᱚᱨᱤᱥᱤᱛᱷᱤ ᱛᱤ ᱠᱟᱱᱟ ᱡᱚᱛᱚ ᱦᱚᱲᱜᱮ ᱡᱟᱛᱮ ᱴᱚᱭᱞᱮᱴ ᱱᱤᱡᱮ ᱵᱮᱱᱟᱣ ᱟᱯᱮ ᱟᱨ ᱴᱚᱭᱞᱮᱴ ᱯᱮ ᱵᱮᱱᱟᱣ ᱞᱮᱠᱷᱟᱡ ᱡᱚᱛᱚ ᱦᱚᱲᱟᱜ ᱜᱮ ᱟᱹᱰᱤ ᱥᱩᱵᱤᱫᱷᱟ ᱦᱩᱭᱩᱜᱼᱟ ᱠᱷᱟᱨᱟᱯ ᱫᱚ ᱵᱟᱝ ᱦᱩᱭᱩᱜᱼᱟ ᱥᱟᱶ ᱥᱟᱶᱛᱮ ᱟᱹᱰᱤ ᱥᱟᱯᱷᱟ ᱥᱟᱹᱯᱷᱤ ᱯᱚᱨᱤᱵᱮᱥ ᱦᱚᱸ ᱛᱟᱸᱦᱮᱱᱟ ᱟᱨ ᱢᱤᱫᱴᱮᱡ ᱡᱚᱛᱚᱦᱚᱲ ᱡᱚᱫᱤ ᱱᱤᱭᱟᱹ ᱠᱟᱹᱢᱤ ᱵᱚᱱ ᱠᱚᱨᱟᱣ ᱞᱮᱠᱷᱟᱡ ᱡᱚᱛᱚ ᱦᱚᱲ ᱫᱟᱨᱟᱭᱛᱮ ᱟᱵᱚᱣᱟᱜ ᱟᱥᱮ ᱯᱟᱥᱮ ᱯᱚᱨᱤᱵᱮᱥ ᱡᱚᱛᱚ ᱜᱮ ᱥᱟᱯᱷᱟ ᱵᱚᱱ ᱫᱚᱦᱚ ᱫᱟᱲᱮᱭᱟᱜᱼᱟ ᱟᱨ ᱟᱵᱚ ᱦᱚᱸ ᱟᱹᱰᱤ ᱞᱟᱦᱟᱱᱛᱤ ᱵᱚᱱ ᱪᱟᱞᱟᱣ ᱫᱟᱲᱮᱭᱟᱜᱼᱟ